ᱟᱞᱮ ᱴᱚᱴᱷᱟ ᱨᱮᱫᱚ ᱟᱭᱢᱟ ᱡᱟᱹᱛ ᱢᱮᱱᱟᱜ ᱠᱚᱣᱟ ᱰᱚᱢ ᱠᱟᱢᱟᱨ ᱦᱚᱲ ᱵᱷᱩᱭᱟᱹ ᱡᱚᱛᱚ ᱠᱚᱜᱮ ᱢᱚᱡᱽ ᱜᱮᱞᱮ ᱟᱠᱚ ᱦᱚᱸᱠᱚ ᱦᱤᱡᱩᱜᱼᱟ ᱟᱞᱮ ᱦᱚᱸᱞᱮ ᱪᱟᱞᱟᱜᱼᱟ ᱯᱮᱲᱟ ᱞᱮᱠᱟ ᱞᱮ ᱞᱟᱹᱭ ᱟᱠᱚᱣᱟ ᱵᱟᱯᱞᱟ ᱨᱮ ᱵᱷᱟᱸᱰᱟᱱ ᱨᱮ ᱜᱩᱡᱩᱜ ᱨᱮ ᱵᱩᱨᱩᱜ ᱨᱮ ᱡᱚᱛᱚ ᱨᱮᱜᱮ ᱞᱮ ᱦᱚᱦᱚ ᱡᱚᱝᱟᱜᱼᱟ ᱟᱨ ᱯᱮᱲᱟ ᱞᱮᱠᱟᱛᱮ ᱟᱹᱛᱩ ᱟᱹᱛᱩ ᱚᱲᱟᱜ ᱚᱲᱟᱜ ᱞᱮ ᱞᱟᱹᱭ ᱡᱚᱝᱟᱜᱼᱟ ᱟᱠᱚ ᱦᱚᱸᱠᱚ ᱞᱟᱹᱭ ᱦᱚᱴᱚ ᱟᱞᱮᱭᱟ ᱟᱞᱮ ᱦᱚᱸᱞᱮ ᱞᱟᱹᱭ ᱦᱚᱴᱚ ᱟᱠᱚᱣᱟ ᱟᱨ ᱢᱚᱡᱽ ᱜᱮ ᱯᱮᱲᱟ ᱨᱩᱯ ᱯᱮᱲᱟᱜ ᱠᱚ ᱦᱤᱡᱩᱜᱼᱟ ᱟᱨ ᱵᱷᱟᱸᱰᱟᱱ ᱠᱚᱨᱮ ᱦᱚᱸ ᱵᱷᱚᱡᱽ ᱵᱷᱚᱡᱽ ᱞᱮ ᱡᱚᱢ ᱦᱚᱪᱚ ᱠᱚᱣᱟ ᱟᱨ ᱟᱠᱚ ᱦᱚᱸ ᱢᱚᱡᱽ ᱜᱮᱠᱚ ᱮᱴᱟᱜ ᱡᱟᱹᱛ ᱦᱚᱸ ᱢᱚᱡᱽ ᱜᱮᱠᱚ ᱡᱚᱢ ᱦᱚᱪᱚ ᱞᱮᱭᱟ ᱟᱞᱮ ᱛᱮᱜᱮᱞᱮ ᱟᱞᱮ ᱰᱚᱢ ᱴᱷᱮᱱ ᱞᱮ ᱢᱟ ᱴᱷᱮᱱ ᱞᱮ ᱪᱟᱞᱟᱜ ᱠᱷᱟᱱ ᱫᱚ ᱟᱞᱮ ᱜᱮᱠᱚ ᱫᱟᱠᱟ ᱩᱛᱩ ᱦᱚᱪᱚ ᱞᱮᱭᱟ ᱟᱨ ᱠᱚ ᱮᱢᱟ ᱞᱮᱭᱟ ᱟᱨ ᱟᱠᱚ ᱦᱚᱸᱠᱚ ᱦᱤᱡᱩᱜ ᱠᱷᱟᱱ ᱟᱠᱚ ᱦᱚᱸ ᱟᱠᱚ ᱡᱟᱹᱛ ᱜᱮᱠᱚ ᱫᱟᱠᱟ ᱩᱛᱩᱭᱟ ᱟᱨ ᱠᱚ ᱡᱚᱢᱼᱧᱩᱭᱟ ᱟᱨ ᱡᱚᱛᱚ ᱦᱚᱲ ᱥᱟᱹᱢᱤᱞ ᱠᱟᱛᱮᱫ ᱜᱮ ᱢᱚᱡᱽ ᱜᱮᱞᱮ ᱛᱟᱦᱮᱱᱟ ᱟᱨ ᱢᱚᱡᱽ ᱜᱮ ᱜᱟᱞᱢᱟᱨᱟᱣ ᱦᱚᱸ ᱦᱚᱨ ᱵᱤᱨ ᱨᱮ ᱦᱚᱸ ᱪᱟᱞᱟᱜ ᱟᱞᱮ ᱦᱤᱡᱩᱜ ᱟᱞᱮ ᱢᱚᱡᱽ ᱜᱮᱞᱮ ᱵᱩᱜᱤ ᱡᱩᱫᱟᱹ ᱰᱚᱵᱚᱜ ᱡᱚᱦᱟᱨ ᱢᱚᱡᱽ ᱜᱮᱞᱮ ᱠᱩᱞᱤᱜ ᱟᱞᱮ ᱩᱯᱨᱩᱢᱚᱜᱼᱟ ᱩᱯᱨᱩᱢᱚᱜᱼᱟ ᱞᱮ ᱚᱱᱟᱛᱮ ᱢᱚᱡᱽ ᱜᱮᱞᱮ ᱵᱮᱣᱦᱟᱨᱟ